ᱦᱮᱞᱳ ᱤᱧ ᱫᱚ ᱫᱟᱜ ᱫᱟᱬᱟᱱᱤᱧ ᱞᱟᱹᱭ ᱫᱟᱬᱟᱱ ᱵᱟᱲᱟ ᱦᱮᱡ ᱠᱟᱱᱟᱞᱮ ᱢᱮᱱ ᱫᱟᱠᱚ ᱟᱯᱮ ᱥᱮᱫ ᱨᱮ ᱚᱱᱠᱟᱱ ᱧᱮᱧᱮᱞ ᱡᱟᱭᱜᱟ ᱢᱮᱱᱟᱜᱼᱟ ᱵᱷᱟᱜᱮᱭᱟᱜ ᱵᱷᱟᱞᱮ ᱵᱷᱟᱹᱞᱤᱭᱟᱜ ᱫᱟᱬᱟᱱ ᱡᱟᱭᱜᱟ ᱚᱦᱚᱸ ᱚᱱᱛᱮ ᱨᱮ ᱚᱲᱟᱜ ᱠᱚᱦᱚᱸ ᱧᱟᱢᱚᱜ ᱟᱛᱚ ᱚᱸᱻ ᱦᱚᱸ ᱟᱨ ᱡᱚᱢ ᱧᱩ ᱨᱮᱭᱟᱜ ᱵᱮᱵᱚᱥᱛᱷᱟ ᱦᱮᱱᱟᱜᱼᱟ ᱟᱫᱚ ᱚᱲᱟᱜ ᱚᱲᱟᱜ ᱠᱚᱨᱮ ᱚᱲᱟᱜ ᱵᱷᱟᱲᱟ ᱠᱚᱫᱚ ᱛᱤᱱᱟᱹᱜ ᱥᱩᱵᱤᱫᱟ ᱜᱮᱭᱟ ᱥᱮ ᱵᱟᱝ ᱚᱸᱻ ᱦᱚᱸ ᱮᱱᱦᱚᱸ ᱳ ᱫᱩ ᱦᱟᱡᱟᱨ ᱟᱨ ᱪᱮᱫ ᱚᱲᱟᱜ ᱠᱟᱱᱟ ᱦᱟᱥᱟ ᱦᱟᱥᱟ ᱠᱟᱱᱟ ᱥᱮ ᱤᱭᱟᱹ ᱠᱟᱱᱟ ᱯᱟᱠᱟ ᱠᱟᱱᱟ ᱦᱳᱭ ᱢᱟᱱᱮ ᱛᱟᱦᱮᱱ ᱥᱩᱵᱤᱫᱟ ᱟᱨ ᱧᱮᱧᱮᱞ ᱡᱟᱭᱜᱟ ᱠᱚ ᱪᱮᱫ ᱠᱚ ᱟᱯᱮ ᱥᱮᱫ ᱫᱚ ᱧᱮᱧᱮᱞ ᱡᱟᱭᱜᱟ ᱞᱮᱠᱟᱱᱟᱜ ᱪᱮᱫ ᱠᱚ ᱟᱨᱦᱚᱸ ᱢᱮᱱᱟᱜᱼᱟ ᱚᱱᱛᱮ ᱢᱩᱪᱟᱹᱫ ᱨᱮ ᱦᱚᱸ ᱦᱚᱸ ᱦᱚᱸ ᱦᱚᱸ ᱦᱳᱭ ᱛᱚ ᱚᱱᱟ ᱜᱤᱧ ᱢᱮᱱᱮᱜᱼᱟ ᱤᱧ ᱢᱟ ᱫᱟᱬᱟᱱᱤᱭᱟᱹ ᱦᱚᱲ ᱠᱟᱹᱱᱟᱹᱧ ᱛᱚ ᱩᱱᱟᱹᱜ ᱵᱟᱹᱧ ᱵᱟᱲᱟᱭᱟ ᱪᱮᱫ ᱠᱚ ᱢᱮᱱᱟᱜᱼᱟ ᱪᱮᱫ ᱫᱚ ᱵᱟᱝ ᱦᱳᱭ ᱛᱚ ᱦᱚᱸ ᱦᱚᱸ ᱟᱹᱰᱤ ᱵᱷᱟᱜᱮ ᱡᱟᱭᱜᱟ ᱠᱟᱱᱟ ᱚᱸᱻ ᱦᱚᱸ ᱦᱚᱭᱛᱚ ᱟᱨᱦᱚᱸ ᱪᱮᱫ ᱠᱚ ᱢᱮᱱᱟᱜᱼᱟ ᱚᱱᱟ ᱥᱩᱨ ᱠᱚᱨᱮᱜ ᱚᱸᱻ ᱦᱚᱸ ᱦᱳᱭ ᱛᱚ ᱚᱱᱟ ᱥᱩᱨ ᱚᱱᱟ ᱥᱩᱨ ᱨᱮᱜᱮ ᱛᱟᱞᱮ ᱚᱱᱟ ᱤᱭᱟᱹ ᱚᱲᱟᱜ ᱦᱚᱸ ᱢᱮᱱᱟᱜ ᱜᱮᱭᱟ ᱦᱳᱭ ᱛᱚ ᱦᱳᱭ ᱦᱳᱭ ᱛᱚᱵᱮ ᱚᱱᱟᱜᱮ ᱦᱮᱸ ᱥᱮ ᱮᱱᱠᱷᱟᱱ ᱩᱱᱟᱹᱜ ᱵᱟᱹᱧ ᱵᱟᱲᱟᱭᱟ